ᱪᱟᱥ ᱫᱚ ᱫᱟᱜ ᱵᱟᱝᱠᱷᱟᱱ ᱵᱟᱢ ᱪᱟᱥ ᱫᱟᱲᱮᱭᱟᱜᱼᱟ ᱟᱨ ᱪᱟᱥ ᱫᱚ ᱟᱥᱟᱲ ᱥᱟᱱ ᱜᱮᱠᱚ ᱪᱟᱥᱼᱟ ᱡᱩᱫᱤ ᱫᱟᱜ ᱵᱟᱭ ᱫᱟᱜ ᱠᱷᱟᱱ ᱫᱚ ᱚᱱᱟ ᱦᱚᱸᱵᱟᱭ ᱫᱟᱲᱮᱭᱟᱜᱼᱟ ᱪᱟᱥ ᱫᱚ ᱫᱟᱜ ᱥᱚᱢᱚᱭ ᱨᱮᱜᱮ ᱪᱟᱥ ᱢᱮ ᱠᱷᱚᱛ ᱮᱢᱟᱜ ᱢᱮ ᱠᱷᱚᱛ ᱵᱟᱝᱠᱷᱟᱱ ᱛᱮᱦᱚᱸ ᱵᱟᱝ ᱦᱩᱭᱩᱜᱼᱟ ᱱᱮᱛᱟᱨ ᱢᱟ ᱪᱟᱥ ᱞᱟᱹᱜᱤᱫ ᱛᱮ ᱤᱛᱟᱹ ᱦᱚᱸ ᱵᱟᱭ ᱧᱟᱢᱚᱜ ᱠᱟᱱᱟ ᱡᱟᱣ ᱥᱮᱨᱢᱟ ᱞᱮᱠᱟ ᱤᱛᱟᱹ ᱦᱚᱸ ᱵᱟᱠᱚ ᱫᱚᱦᱚᱭᱮᱫᱼᱟ ᱟᱨ ᱤᱛᱟᱹ ᱤᱛᱟᱹ ᱦᱚᱸ ᱠᱤᱨᱤᱧ ᱠᱟᱛᱮ ᱡᱟᱦᱟᱸᱭ ᱡᱮ ᱤᱛᱟᱹ ᱫᱚ ᱯᱮᱠᱮᱴ ᱨᱮ ᱧᱟᱢᱚᱜᱼᱟ ᱯᱮᱠᱮᱴ ᱨᱮᱦᱚᱸ ᱚᱱᱠᱟ ᱥᱚᱨᱠᱟᱨ ᱵᱟᱞᱟ ᱠᱚ ᱫᱚᱦᱚ ᱠᱟᱜ ᱠᱟᱱᱟ ᱡᱟᱦᱟᱸ ᱞᱮᱠᱟ ᱪᱟᱥ ᱮᱢ ᱫᱟᱲᱮᱭᱟᱜ ᱠᱷᱟᱱ ᱫᱚ ᱵᱮᱥ ᱫᱷᱟᱨᱟ ᱡᱩᱫᱤᱢ ᱪᱟᱥ ᱠᱷᱟᱱ ᱫᱚᱢ ᱪᱟᱥᱟ ᱵᱟᱢ ᱜᱟᱱ ᱠᱷᱟᱱ ᱫᱚ ᱵᱟᱝ ᱚᱱᱟ ᱦᱚᱸ ᱠᱷᱚᱛ ᱡᱟᱹᱱᱤᱡ ᱠᱷᱚᱛ ᱡᱩᱫᱤ ᱰᱷᱮᱨ ᱫᱷᱟᱨᱟᱢ ᱮᱢ ᱠᱮᱫᱟ ᱮᱱᱠᱷᱟᱱ ᱫᱚ ᱵᱮᱥ ᱫᱷᱟᱨᱟᱢ ᱦᱩᱭ ᱦᱚᱪᱚ ᱠᱮᱜᱼᱟ ᱟᱨ ᱡᱩᱫᱤ ᱠᱷᱚᱛ ᱵᱮᱥ ᱵᱟᱢ ᱮᱢᱟᱭ ᱠᱷᱟᱡ ᱫᱚ ᱵᱟᱝ ᱦᱩᱭᱩᱜᱼᱟ ᱫᱟᱜ ᱦᱚᱸ ᱱᱚᱛᱮ ᱢᱟ ᱨᱩᱴᱷᱤ ᱥᱤᱛᱩᱝ ᱵᱟᱭ ᱫᱟᱜᱟ ᱫᱟᱜ ᱦᱚᱸ ᱵᱮᱥ ᱮ ᱠᱷᱚᱛ ᱥᱟᱞᱯᱷᱮᱹᱴ ᱦᱩᱭᱱᱟ ᱥᱟᱞᱯᱷᱮᱹᱴ ᱦᱚᱸ ᱚᱠᱟ ᱥᱟᱞᱯᱷᱮᱹᱴ ᱮᱢ ᱮᱢ ᱠᱷᱟᱱ ᱫᱚ ᱦᱩᱭᱩᱜᱼᱟ ᱚᱠᱟ ᱥᱟᱞᱯᱷᱮᱹᱴ ᱠᱷᱟᱱᱫᱚ ᱵᱟᱝᱜᱮ ᱟᱨ ᱱᱮᱛᱟᱨ ᱢᱟ ᱰᱟᱝᱨᱤ ᱠᱚᱦᱚᱸ ᱵᱟᱝᱵᱚᱱ ᱪᱟᱜ ᱵᱟᱵᱚᱱ ᱟᱹᱥᱩᱞᱮᱫ ᱠᱚᱣᱟ ᱠᱷᱟᱱᱫᱚ ᱚᱱᱟ ᱦᱚᱸ ᱵᱟᱭ ᱜᱟᱱᱚᱜ ᱠᱟᱱᱟ ᱤᱭᱟᱹ ᱦᱚᱸ ᱤᱭᱟᱹ ᱵᱚᱱ ᱠᱤᱨᱤᱧᱮᱫᱼᱟ